ᱟᱞᱮᱫᱚ ᱜᱮᱰᱮ ᱥᱤᱢ ᱢᱟᱞᱮ ᱟᱹᱥᱩᱞᱮᱫ ᱠᱚᱜᱮᱭᱟ ᱟᱨ ᱚᱱᱟ ᱠᱮ ᱵᱟᱫᱷᱚ ᱞᱮ ᱠᱟᱹᱢᱤ ᱠᱟᱱᱟ ᱴᱷᱤᱠᱟᱹᱫᱟᱨ ᱠᱚᱨᱮ ᱮᱱᱠᱷᱟᱱ ᱜᱮᱰᱮ ᱥᱤᱢ ᱨᱮᱱᱟᱝ ᱦᱚᱸ ᱯᱩᱭᱥᱟᱹ ᱢᱟ ᱦᱤᱡᱩᱜ ᱠᱟᱱ ᱜᱮᱭᱟ ᱛᱚ ᱠᱟᱹᱢᱤ ᱠᱟᱛᱮᱱ ᱦᱚᱸ ᱡᱟᱦᱟᱸ ᱠᱤᱪᱷᱤ ᱟᱨᱡᱟᱣ ᱦᱩᱭᱩᱜ ᱠᱟᱱᱟ ᱛᱚ ᱡᱟᱦᱟᱸ ᱞᱮᱠᱟᱛᱮ ᱚᱱᱛᱮ ᱠᱷᱚᱱ ᱯᱩᱭᱥᱟᱹ ᱦᱤᱡᱩᱜᱼᱟ ᱟᱨ ᱱᱚᱛᱮ ᱠᱷᱚᱱᱟᱜ ᱯᱩᱭᱥᱟᱹ ᱮᱱᱠᱷᱟᱱ ᱡᱮᱛᱮ ᱥᱮᱫ ᱠᱷᱚᱱᱟᱜ ᱯᱩᱭᱥᱟᱹ ᱦᱤᱡᱩᱜ ᱠᱷᱟᱱ ᱢᱤᱫ ᱠᱤᱪᱷᱩ ᱰᱷᱮᱹᱨ ᱦᱩᱭᱩᱜᱼᱟ ᱰᱷᱮᱹᱨ ᱦᱩᱭ ᱞᱮᱱ ᱠᱷᱟᱱ ᱫᱚ ᱚᱲᱟᱜ ᱫᱩᱣᱟᱹᱨ ᱡᱟᱦᱟᱸ ᱞᱮᱠᱟ ᱢᱚᱱᱮᱨᱮᱢ ᱩᱭᱦᱟᱹᱨᱟ ᱡᱮ ᱱᱚᱝᱠᱟ ᱫᱷᱟᱨᱟᱧ ᱵᱮᱱᱟᱣᱟ ᱱᱤᱛᱚᱜ ᱢᱟ ᱥᱮᱫᱟᱭ ᱞᱮᱠᱟ ᱚᱲᱟᱜ ᱫᱩᱣᱟᱹᱨ ᱢᱟ ᱵᱟᱵᱚ ᱠᱩᱥᱤᱭᱟᱜ ᱠᱟᱱᱟ ᱜᱤᱫᱽᱨᱟᱹ ᱯᱤᱫᱽᱨᱟᱹ ᱠᱚ ᱚᱞ ᱯᱟᱲᱦᱟᱜ ᱠᱟᱱ ᱠᱷᱟᱱ ᱢᱟ ᱟᱵᱚ ᱦᱚᱸ ᱫᱤᱠᱩ ᱠᱚ ᱞᱮᱠᱟᱜᱮ ᱱᱟᱯᱟᱭ ᱱᱟᱯᱟᱭ ᱚᱲᱟᱜ ᱫᱩᱣᱟᱹᱨ ᱥᱟᱱᱟᱭᱮᱫ ᱵᱚᱱᱟ ᱛᱚ ᱚᱱᱟ ᱤᱫᱤ ᱛᱮ ᱵᱩᱫᱷᱤ ᱵᱚᱨᱥᱟ ᱞᱟᱜᱟᱣ ᱦᱩᱭᱩᱜ ᱠᱟᱱᱟ ᱡᱮ ᱡᱟᱦᱟᱸ ᱞᱮᱠᱟ ᱛᱮᱜᱮᱞᱮ ᱯᱩᱭᱥᱟᱹ ᱴᱟᱠᱟ ᱞᱮ ᱠᱟᱢᱟᱣ ᱞᱮᱠᱷᱟᱡ ᱫᱚ ᱵᱮᱹᱥ ᱵᱮᱹᱥ ᱚᱲᱟᱜ ᱫᱩᱣᱟᱹᱨ ᱞᱮ ᱵᱮᱱᱟᱣᱟ ᱥᱟᱢᱟᱱ ᱮᱢᱟᱱ ᱞᱮ ᱠᱤᱨᱤᱧᱟ ᱟᱞᱮ ᱦᱚᱸ ᱫᱤᱠᱩ ᱞᱮᱠᱟ ᱡᱚᱛᱚᱣᱟᱜ ᱜᱮ ᱡᱩᱜᱟᱹᱲ ᱥᱟᱱᱟᱭᱮᱫ ᱞᱮᱭᱟ